ᱟᱨ ᱱᱚᱣᱟ ᱪᱮᱬᱮ ᱨᱮᱭᱟᱜ ᱠᱟᱛᱷᱟ ᱫᱚ ᱦᱩᱭᱩᱜ ᱠᱟᱱᱟ ᱱᱟᱦᱟᱜ ᱱᱚᱜᱼᱚᱭ ᱟᱞᱮ ᱦᱚᱸ ᱦᱟᱱᱮ ᱵᱩᱨᱩ ᱠᱚᱨᱮ ᱥᱮᱱ ᱵᱟᱲᱟ ᱟᱠᱟᱱ ᱜᱮᱭᱟ ᱚᱸᱰᱮ ᱦᱚᱸ ᱪᱮᱬᱮ ᱠᱚᱞᱮ ᱧᱮᱞ ᱵᱟᱲᱟ ᱧᱚᱜ ᱠᱮᱫ ᱠᱚᱜᱮᱭᱟ ᱟᱛᱳᱼᱴᱚᱞᱟ ᱨᱮᱢᱟ ᱩᱱᱟᱹᱜ ᱢᱟ ᱪᱮᱬᱮ ᱠᱚᱢᱟ ᱵᱟᱹᱱᱩᱜ ᱠᱚᱣᱟ ᱛᱳ ᱚᱱᱛᱮ ᱦᱚᱸᱞᱮ ᱥᱮᱱ ᱵᱟᱲᱟ ᱟᱠᱟᱱ ᱜᱮᱭᱟ ᱟᱨᱦᱚᱸ ᱡᱟᱦᱟᱸ ᱜᱮ ᱢᱟᱱᱮ ᱵᱤᱨ ᱵᱩᱨᱩ ᱦᱚᱸᱞᱮ ᱫᱟᱬᱟ ᱵᱟᱲᱟ ᱟᱠᱟᱫ ᱜᱮᱭᱟ ᱚᱱᱛᱮ ᱠᱚᱨᱮ ᱦᱚᱸ ᱢᱮᱱᱟᱜ ᱠᱚᱣᱟ ᱟᱨ ᱦᱟᱱᱮ ᱪᱤᱲᱤᱭᱟᱠᱷᱟᱱᱟ ᱦᱚᱸᱞᱮ ᱥᱮᱱᱧᱚᱜ ᱟᱠᱟᱱᱟ ᱢᱟᱱᱮ ᱚᱱᱟ ᱠᱚᱨᱮ ᱟᱹᱰᱤ ᱜᱟᱱ ᱢᱟᱱᱮ ᱧᱮᱞ ᱫᱚᱞᱮ ᱧᱮᱞ ᱟᱠᱟᱫ ᱠᱚᱜᱮᱭᱟ ᱢᱟᱱᱮ ᱪᱤᱲᱤᱭᱟᱠᱷᱟᱱᱟ ᱨᱮᱫᱚ ᱢᱟᱱᱮ ᱠᱷᱟᱧᱪᱟ ᱠᱚᱨᱮ ᱠᱚ ᱫᱚᱦᱚ ᱠᱟᱠᱚᱣᱟ ᱟᱨ ᱟᱹᱰᱤ ᱢᱟᱨᱟᱝ ᱛᱮᱠᱚ ᱵᱮᱱᱟᱣ ᱠᱟᱜᱼᱟ ᱢᱟᱱᱮ ᱚᱸᱰᱮ ᱦᱚᱸᱠᱚ ᱪᱮᱨᱚᱵᱮᱨᱚ ᱠᱚ ᱨᱟᱜᱟ ᱪᱮᱬᱮ ᱠᱚ ᱢᱮᱱᱟᱜ ᱠᱚᱜᱮᱭᱟ ᱚᱸᱰᱮ ᱦᱚᱸ ᱟᱭᱢᱟ ᱞᱮᱠᱟᱱ ᱡᱟᱦᱟᱸ ᱞᱮᱠᱟᱱ ᱠᱚᱢ ᱟᱢ ᱧᱮᱞ ᱥᱟᱱᱟᱢ ᱚᱱᱠᱟᱱ ᱠᱚᱜᱮ ᱢᱮᱱᱟᱜ ᱠᱚᱣᱟ ᱞᱤᱠᱤᱱ ᱨᱟᱜ ᱟᱸᱡᱚᱢ ᱛᱮ ᱟᱹᱰᱤ ᱢᱚᱱᱮ ᱠᱚ ᱡᱤᱭᱟᱹᱲ ᱵᱩᱡᱷᱟᱹᱜᱼᱟ ᱚᱱᱟ ᱠᱚᱨᱮ ᱫᱚᱢ ᱧᱮᱞ ᱵᱟᱲᱟᱭ ᱠᱷᱟᱡ ᱚᱱᱟᱛᱮ ᱚᱱᱟ ᱠᱚᱨᱮ ᱞᱮ ᱫᱟᱬᱟ ᱵᱟᱲᱟ ᱧᱚᱜᱼᱟ ᱢᱟᱱᱮ ᱱᱮᱦᱨᱩ ᱯᱟᱨᱠ ᱠᱚᱨᱮ ᱦᱚᱸ ᱢᱮᱱᱟᱜ ᱠᱚᱣᱟ ᱚᱸᱰᱮ ᱦᱚᱸᱞᱮ ᱧᱮᱞ ᱠᱮᱫ ᱠᱚᱜᱮ ᱟᱭᱢᱟ ᱞᱮᱠᱟᱱ ᱠᱚ ᱢᱟᱱᱮ ᱪᱮᱫ ᱞᱮᱠᱟᱱ ᱠᱚ ᱧᱮᱞ ᱥᱟᱱᱟᱢᱟ ᱚᱱᱠᱟᱱ ᱠᱚᱜᱮ ᱢᱮᱱᱟᱜ ᱠᱚᱣᱟ ᱞᱮᱠᱤᱱ ᱟᱨ ᱱᱚᱣᱟ ᱟᱛᱳᱼᱴᱚᱞᱟ ᱠᱚᱨᱮ ᱢᱟ ᱩᱱᱟᱹᱜ ᱢᱟ ᱵᱟᱹᱱᱩᱜ ᱠᱚᱣᱟ ᱥᱮ ᱮᱱᱠᱷᱟᱱ ᱩᱱᱟᱹᱜ ᱢᱟ ᱵᱟᱞᱮ ᱧᱮᱞ ᱟᱠᱟᱫ ᱠᱚᱣᱟ ᱛᱚ ᱚᱱᱟ ᱠᱚᱨᱮ ᱜᱮᱞᱮ ᱧᱮᱞ ᱵᱟᱲᱟ ᱟᱠᱟᱫ ᱠᱚᱣᱟ